ᱟᱞᱮ ᱨᱤᱛᱩᱰᱤ ᱢᱟᱨᱮ ᱜᱟᱲ ᱨᱮᱫᱚ ᱤᱭᱟᱹ ᱯᱩᱥ ᱵᱚᱸᱜᱟ ᱠᱚ ᱥᱚᱦᱚᱨᱟᱭᱚᱜᱼᱟ ᱥᱚᱦᱚᱨᱟᱭ ᱦᱚᱸᱠᱚ ᱥᱮᱨᱮᱧ ᱜᱮᱭᱟ ᱞᱟᱜᱽᱬᱮ ᱦᱚᱸᱠᱚ ᱥᱮᱨᱮᱧᱟ ᱟᱨ ᱚᱱᱟ ᱵᱟᱦᱟ ᱵᱚᱸᱜᱟ ᱦᱩᱭᱩᱜᱼᱟ ᱵᱟᱦᱟ ᱨᱮ ᱵᱟᱦᱟ ᱦᱚᱸᱠᱚ ᱥᱮᱨᱮᱧᱟ ᱞᱟᱜᱽᱬᱮ ᱦᱚᱸᱠᱚ ᱥᱮᱨᱮᱧᱟ ᱟᱨ ᱯᱷᱤᱨ ᱤᱭᱟᱹ ᱯᱷᱟᱹᱜᱩᱱ ᱵᱚᱸᱜᱟ ᱯᱟᱨᱚᱢ ᱞᱮᱱᱠᱷᱟᱱ ᱵᱟᱯᱞᱟ ᱫᱤᱱ ᱥᱮᱴᱮᱨ ᱞᱮᱱᱠᱷᱟᱱ ᱵᱟᱯᱞᱟ ᱨᱮᱭᱟᱜ ᱫᱚᱝ ᱞᱟᱜᱽᱬᱮ ᱠᱚ ᱥᱮᱨᱮᱧᱟ ᱟᱨ ᱚᱱᱟ ᱵᱟᱫ ᱯᱷᱤᱨ ᱵᱷᱟᱫᱚᱨ ᱵᱚᱸᱜᱟ ᱦᱮᱡ ᱞᱮᱱᱠᱷᱟᱱ ᱩᱱᱫᱚ ᱠᱟᱨᱟᱢ ᱠᱚᱠᱚ ᱮᱱᱮᱡᱼᱟ ᱠᱟᱨᱟᱢ ᱠᱚᱠᱚ ᱥᱮᱨᱮᱧᱟ ᱨᱤᱸᱡᱷᱟ ᱦᱚᱸᱠᱚ ᱮᱱᱮᱡᱼᱟ ᱰᱟᱱᱴᱟ ᱦᱚᱸᱠᱚ ᱮᱱᱮᱡᱼᱟ ᱚᱱᱟ ᱠᱚᱦᱚᱸ ᱠᱚ ᱥᱮᱨᱮᱧ ᱜᱮᱭᱟ ᱠᱚ ᱟᱨ ᱮᱱᱮᱡ ᱥᱮᱨᱮᱧ ᱜᱮᱭᱟ ᱠᱚ